ᱥᱮᱨᱢᱟ ᱪᱮᱛᱟᱱᱨᱮ ᱟᱹᱰᱤᱜᱟᱱ ᱡᱩᱞᱩᱜ ᱤᱯᱤᱞ ᱠᱚᱠᱚ ᱧᱮᱞᱚᱜᱼᱟ ᱟᱫᱚ ᱠᱷᱩᱵ ᱧᱮᱞᱛᱮ ᱠᱷᱩᱵ ᱢᱚᱡᱽ ᱧᱮᱞᱚᱜ ᱟᱠᱚ ᱟᱫᱚ ᱚᱠᱚᱭ ᱠᱚ ᱤᱯᱤᱞᱟᱜ ᱫᱚ ᱟᱠᱚᱣᱟᱜ ᱜᱮ ᱢᱟᱨᱥᱟᱞ ᱦᱮᱱᱟᱜᱼᱟ ᱟᱨ ᱚᱠᱚᱭ ᱠᱚᱣᱟᱜ ᱫᱚ ᱵᱟᱹᱱᱩᱜᱼᱟ ᱟᱫᱚ ᱚᱱᱟ ᱞᱮᱠᱟᱛᱮ ᱧᱮᱞᱚᱜ ᱟᱠᱚ ᱠᱷᱩᱵ ᱢᱚᱡᱽᱜᱮ ᱛᱮᱨᱮ ᱛᱮᱥᱮ ᱟᱫᱚ ᱟᱵᱚ ᱫᱚᱵᱚᱱ ᱢᱮᱛᱟ ᱠᱚᱣᱟ ᱟᱹᱰᱤ ᱜᱮᱵᱚᱱ ᱵᱟᱲᱟᱭᱟ ᱱᱩᱠᱩᱫᱚ ᱚᱠᱚᱭ ᱫᱚᱵᱚᱱ ᱢᱮᱱᱟ ᱥᱚᱨᱮᱱ ᱤᱯᱤᱞ ᱚᱠᱚᱭ ᱫᱚᱵᱚᱱ ᱢᱮᱱᱟ ᱵᱩᱰᱷᱤ ᱯᱟᱨᱠᱚᱢ ᱟᱨ ᱚᱠᱚᱭ ᱫᱚᱵᱚᱱ ᱢᱮᱱᱟ ᱡᱷᱩᱢᱠᱟᱹ ᱤᱯᱤᱞ ᱦᱮᱸ ᱟᱫᱚ ᱚᱠᱚᱭ ᱫᱚᱵᱚᱱ ᱢᱮᱱᱟ ᱟᱬᱟᱨ ᱤᱯᱤᱞ ᱱᱩᱜᱼᱚᱭ ᱱᱩᱠᱩ ᱤᱯᱤᱞ ᱧᱮᱞ ᱛᱮᱫᱚ ᱠᱷᱩᱵ ᱢᱚᱡᱽ ᱠᱚ ᱧᱮᱞᱚᱜᱼᱟ ᱧᱩᱛ ᱧᱤᱫᱟᱹ ᱨᱮᱫᱚ ᱛᱮᱨᱮ ᱛᱮᱥᱮ ᱟᱫᱚ ᱟᱹᱰᱤ ᱱᱟᱯᱟᱭ ᱠᱚ ᱧᱮᱞᱚᱜᱼᱟ ᱦᱮᱸ